ᱢᱳᱵᱟᱭᱤᱞ ᱟᱨ ᱴᱤᱵᱷᱤ ᱞᱮᱠᱟᱱ ᱞᱟᱹᱠᱛᱤᱭᱟᱱᱟᱜ ᱠᱟᱹᱨᱤᱨᱮ ᱜᱤᱫᱽᱨᱟᱹ ᱠᱚᱣᱟᱜ ᱚᱨᱥᱚᱝ ᱤᱫᱤ ᱠᱟᱛᱮ ᱢᱮᱱᱞᱠᱷᱟᱱ ᱡᱮ ᱜᱤᱫᱽᱨᱟᱹ ᱩᱢᱮᱨ ᱠᱷᱚᱱᱟᱜ ᱫᱚ ᱢᱳᱵᱟᱭᱤᱞ ᱟᱨ ᱴᱤᱵᱷᱤ ᱪᱮᱛᱟᱱ ᱨᱮ ᱩᱱᱟᱹᱜ ᱤᱢᱯᱨᱮᱥ ᱦᱚᱪᱚ ᱫᱚ ᱵᱟᱝ ᱵᱩᱜᱤᱭᱟ ᱟᱫᱚ ᱱᱚᱣᱟ ᱫᱚ ᱢᱤᱫᱴᱟᱝ ᱵᱟᱫᱷᱟ ᱫᱷᱚᱨᱟ ᱡᱤᱵᱚᱱ ᱨᱮᱠᱚ ᱛᱟᱦᱮᱱᱟ ᱜᱤᱫᱽᱨᱟᱹ ᱩᱢᱮᱨ ᱠᱷᱚᱱᱟᱜ ᱫᱚ ᱡᱮᱞᱮᱠᱟ ᱟᱵᱚᱣᱟᱜ ᱜᱤᱫᱽᱨᱟᱹ ᱩᱢᱮᱨ ᱨᱮᱭᱟᱜ ᱠᱷᱮᱞᱳᱰ ᱚᱱᱟᱨᱮ ᱪᱮᱫ ᱞᱮᱠᱟ ᱵᱮᱥᱛᱚᱭ ᱛᱟᱦᱮᱱᱟ ᱚᱱᱠᱟ ᱞᱮᱠᱟᱜᱮ ᱠᱚᱢ ᱵᱮᱥᱤ ᱯᱩᱛᱷᱤ ᱯᱟᱲᱦᱟᱣ ᱨᱮ ᱱᱤᱡᱮ ᱦᱚᱲᱮ ᱛᱟᱦᱮᱱ ᱢᱟ ᱥᱮ ᱚᱱᱟᱨᱮ ᱨᱟᱹᱥᱠᱟᱹ ᱦᱤᱡᱩᱜ ᱛᱟᱭᱢᱟ ᱚᱱᱠᱟ ᱞᱮᱠᱟ ᱯᱟᱱᱛᱷᱟ ᱥᱟᱵ ᱵᱩᱜᱤᱭᱟ ᱛᱟᱦᱚᱞᱮ ᱠᱷᱟᱱ ᱱᱚᱣᱟ ᱠᱚᱫᱚ ᱱᱩᱱᱟᱹᱜ ᱦᱚᱲᱢᱚ ᱥᱮ ᱢᱚᱱᱮ ᱵᱟᱝ ᱚᱨᱥᱚᱝ ᱯᱟᱲᱟᱜᱼᱟ ᱢᱤᱫᱴᱟᱝ ᱜᱤᱫᱽᱨᱟᱹ ᱡᱮᱞᱮᱠᱟ ᱟᱭᱟᱜ ᱩᱢᱮᱨ ᱞᱮᱠᱟᱛᱮ ᱜᱤᱫᱽᱨᱟᱹ ᱨᱮᱭᱟᱜ ᱡᱟᱦᱟᱸ ᱠᱷᱮᱞᱳᱰ ᱠᱚᱨᱮᱭᱟᱜ ᱫᱟᱣᱮ ᱧᱟᱢᱟ ᱚᱱᱠᱟ ᱞᱮᱠᱟ ᱚᱞᱚᱜ ᱯᱚᱲᱦᱚᱱ ᱨᱮᱦᱚᱸ ᱨᱟᱹᱥᱠᱟᱹ ᱮᱢ ᱦᱚᱪᱚ ᱫᱚ ᱱᱟᱯᱟᱭᱟ ᱟᱹᱰᱤ ᱵᱟᱹᱲᱛᱤ ᱢᱳᱵᱟᱭᱤᱞ ᱟᱨ ᱴᱤᱵᱷᱤ ᱪᱮᱛᱟᱱ ᱨᱮ ᱟᱨ ᱠᱚ ᱥᱩᱠ ᱞᱮᱱᱠᱷᱟᱱ ᱚᱱᱟ ᱫᱚ ᱦᱚᱲᱢᱚ ᱫᱚ ᱵᱟᱹᱲᱤᱡᱚᱜ ᱜᱮᱭᱟ